ᱟᱨ ᱤᱧ ᱫᱚ ᱯᱳᱭᱞᱳ ᱛᱮ ᱜᱮᱥ ᱫᱷᱚᱨᱟᱣ ᱦᱩᱭᱩᱜᱼᱟ ᱵᱟᱝᱠᱷᱟᱱ ᱫᱚ ᱪᱩᱞᱦᱟᱹ ᱨᱮ ᱥᱮᱸᱜᱮᱞ ᱫᱷᱚᱨᱟᱣ ᱦᱩᱭᱱᱟ ᱚᱱᱟ ᱛᱟᱭᱚᱢ ᱥᱟᱥᱯᱮᱱᱴ ᱨᱮ ᱫᱟᱜ ᱮᱢ ᱦᱩᱭᱮᱱᱟ ᱫᱟᱜ ᱨᱮ ᱫᱟᱜ ᱠᱟᱹᱴᱤᱡ ᱦᱮᱰᱮᱡ ᱦᱚᱪᱚ ᱠᱟᱛᱮ ᱪᱤᱱᱤ ᱮᱢ ᱦᱩᱭᱱᱟ ᱪᱤᱱᱤ ᱪᱟ ᱯᱟ ᱛᱤ ᱟᱨ ᱟᱫᱟ ᱵᱟᱝᱠᱷᱟᱱ ᱛᱮᱡᱯᱟᱛᱟ ᱦᱚᱸ ᱠᱳᱱᱳ ᱥᱚᱢᱚᱭ ᱠᱚ ᱮᱢ ᱵᱟᱲᱟ ᱠᱮᱫ ᱜᱮᱭᱟ ᱚᱱᱟ ᱠᱚ ᱦᱮᱰᱮᱡ ᱞᱮᱱ ᱠᱷᱟᱡ ᱜᱮ ᱪᱟ ᱫᱚ ᱦᱳᱭᱮᱱᱟ ᱱᱚᱝᱠᱟ ᱠᱟᱛᱮ ᱜᱤᱧ ᱵᱮᱱᱟᱣ ᱛᱟᱦᱮᱱᱟ